ᱟᱞᱮ ᱚᱲᱟᱜᱨᱮ ᱯᱚᱛᱷᱚᱢ ᱱᱚᱝᱠᱟᱻ ᱥᱩᱨᱩᱣ ᱠᱟᱱᱟ ᱡᱮ ᱱᱟᱣᱟ ᱱᱟᱣᱟ ᱡᱤᱱᱤᱥ ᱠᱤᱨᱤᱧ ᱠᱟᱛᱮ ᱟᱭᱢᱟ ᱨᱚᱠᱚᱢ ᱢᱟᱱᱮ ᱠᱤᱨᱤᱧ ᱠᱟᱛᱮ ᱢᱟᱱᱮ ᱟᱞᱮ ᱢᱤᱫᱴᱟᱝ ᱢᱟᱱᱮ ᱫᱷᱤᱨᱤᱼᱜᱩᱲᱜᱩ ᱨᱤᱫᱼᱟᱜ ᱞᱮ ᱠᱤᱨᱤᱧ ᱠᱮᱫᱟ ᱛᱚ ᱟᱭᱢᱟ ᱠᱟᱹᱣᱰᱤ ᱞᱟᱜᱟᱣᱮᱱᱟ ᱛᱚ ᱛᱚ ᱚᱱᱟᱜᱮ ᱟᱭᱢᱟ ᱠᱟᱹᱣᱰᱤ ᱞᱟᱜᱟᱜ ᱠᱟᱱᱟ ᱱᱤᱛᱚᱝ ᱚᱱᱟᱜᱮ ᱛᱚ